ᱤᱧᱟᱹᱜ ᱦᱚᱲᱢᱚ ᱡᱚᱢ ᱵᱟᱠᱷᱨᱟᱛᱮ ᱢᱟᱱᱮ ᱥᱮᱛᱟᱜᱨᱮ ᱵᱤᱨᱤᱫ ᱠᱟᱛᱮᱫ ᱫᱟᱹᱛᱟᱹᱱᱤ ᱠᱟᱛᱮᱫ ᱦᱩᱛᱩᱢ ᱠᱟᱛᱮᱫ ᱫᱟᱜ ᱧᱩ ᱠᱟᱛᱮᱫ ᱞᱟᱦᱟᱫᱚ ᱪᱷᱳᱞᱟᱧ ᱡᱚᱢᱟ ᱪᱷᱳᱞᱟ ᱡᱚᱢ ᱢᱤᱫ ᱜᱷᱟᱹᱲᱤ ᱯᱚᱨ ᱠᱟᱭᱨᱟᱧ ᱡᱚᱢᱟ ᱠᱟᱭᱨᱟ ᱡᱚᱢ ᱯᱚᱨ ᱠᱤᱪᱷᱩᱜᱟᱱ ᱥᱚᱢᱚᱭ ᱯᱟᱨᱚᱢ ᱯᱚᱨ ᱛᱳᱣᱟᱧ ᱧᱩᱭᱟ ᱛᱳᱣᱟ ᱧᱩ ᱵᱟᱲᱟ ᱯᱚᱨ ᱠᱷᱚᱡ ᱠᱤᱪᱷᱩᱜᱟᱱ ᱯᱚᱨ ᱫᱟᱠᱟᱧ ᱡᱚᱢᱟ ᱫᱟᱠᱟ ᱥᱚᱸᱜᱮᱡ ᱚᱱᱟ ᱡᱤᱞ ᱦᱟᱹᱠᱚ ᱵᱟ ᱚᱱᱟ ᱡᱚᱢ ᱠᱟᱛᱮᱫ

ᱛᱤᱠᱤᱱ ᱟᱨᱦᱚᱸᱧ ᱡᱚᱢᱟ ᱡᱚᱢᱵᱟᱲᱟ ᱠᱟᱛᱮᱫ ᱟᱨᱚ ᱥᱚᱱᱫᱷᱟᱵᱮᱞᱟ ᱡᱤᱞ ᱦᱟᱹᱠᱚ ᱥᱮ ᱯᱷᱚᱞᱢᱩᱞ ᱟᱯᱮᱞ ᱟᱺᱜᱩᱨ ᱚᱱᱟᱠᱚ ᱡᱚᱢᱵᱟᱲᱟ ᱠᱟᱛᱮᱫ ᱚᱱᱟ ᱯᱚᱨ ᱢᱮᱱᱟᱜᱼᱟ ᱟᱨᱦᱚᱸ ᱢᱟᱱᱮ ᱟᱲᱟᱜᱼᱥᱟᱠᱟᱢ ᱥᱮ ᱡᱟᱦᱟᱱᱟᱜ ᱜᱮ ᱥᱚᱵᱽᱡᱤᱼᱴᱚᱵᱽᱡᱤ ᱠᱚ ᱢᱟᱱᱮ ᱚᱱᱟᱠᱚᱹᱧ ᱡᱚᱢᱟ